ᱛᱮᱦᱤᱧ ᱜᱟᱯᱟ ᱟᱹᱭᱩᱵ ᱵᱮᱲᱟ ᱢᱟᱡᱷᱮᱼᱢᱟᱡᱷᱮ ᱥᱮᱨᱢᱟ ᱥᱮᱱᱤᱧ ᱠᱚᱭᱚᱜ ᱞᱮᱠᱷᱟᱱ ᱟᱨ ᱤᱯᱤᱞᱤᱧ ᱧᱮᱞ ᱧᱟᱢ ᱞᱮᱠᱚ ᱠᱷᱟᱱᱜᱮ ᱟᱹᱰᱤ ᱠᱟᱹᱴᱤᱡ ᱨᱮᱱᱟᱜ ᱠᱟᱛᱷᱟ ᱟᱹᱰᱤ ᱡᱳᱨᱤᱧ ᱩᱭᱦᱟᱹᱨᱟ ᱪᱮᱫᱟᱜ ᱥᱮ ᱟᱞᱮ ᱡᱚᱠᱷᱚᱱ ᱠᱟᱹᱴᱤᱡ ᱞᱮ ᱛᱟᱦᱮᱸ ᱠᱟᱱᱟ ᱩᱱ ᱚᱠᱛᱚ ᱦᱟᱲᱟᱢᱵᱟ ᱵᱩᱰᱤ ᱜᱚ ᱛᱟᱹᱠᱤᱱ ᱡᱚᱠᱷᱚᱱ ᱠᱤᱱ ᱛᱟᱦᱮᱸ ᱠᱟᱱᱟ ᱛᱚᱠᱷᱚᱱ ᱫᱚ ᱠᱤᱱᱛᱩ ᱟᱹᱭᱩᱵ ᱵᱮᱞᱟ ᱜᱚ ᱵᱟᱵᱟᱣᱟᱜ ᱫᱚ ᱤᱥᱤᱱ ᱵᱟᱥᱟᱝ ᱠᱟᱹᱢᱤ ᱨᱮᱠᱤᱱ ᱪᱷᱩᱴᱟᱹᱣ ᱠᱚᱜ ᱠᱟᱱ ᱛᱟᱦᱮᱸᱜᱼᱟ ᱟᱨ ᱩᱱ ᱚᱠᱛᱚ ᱟᱞᱮ ᱡᱚᱠᱷᱚᱱᱞᱮ ᱨᱟᱜ ᱮᱫ ᱛᱟᱦᱮᱱᱟ ᱩᱱ ᱚᱠᱛᱚ ᱫᱚ ᱦᱟᱲᱟᱢᱵᱟ ᱵᱩᱰᱤ ᱜᱚ ᱫᱚ ᱟᱞᱮ ᱵᱷᱩᱞᱟᱹᱣ ᱞᱟᱹᱜᱤᱫ ᱛᱮ ᱠᱩᱫᱩᱢ ᱠᱚ ᱠᱟᱹᱦᱱᱤ ᱠᱚ ᱢᱮᱱ ᱠᱟᱛᱷᱟ ᱠᱚ ᱵᱷᱮᱱᱛᱟ ᱠᱟᱛᱷᱟ ᱠᱚ ᱮᱢᱟᱱ ᱮᱢᱟᱱ ᱟᱞᱮ ᱠᱚ ᱞᱟᱹᱭ ᱟᱞᱮ ᱠᱟᱱ ᱛᱟᱦᱮᱸᱜᱼᱟ ᱟᱨ ᱞᱮ ᱛᱷᱤᱨ ᱠᱚᱜ ᱠᱟᱱ ᱛᱟᱦᱮᱸᱜᱼᱟ ᱛᱟᱨᱯᱚᱨ ᱢᱟᱡᱷᱮᱼᱢᱟᱡᱷᱮ ᱡᱚᱠᱷᱚᱱ ᱞᱮ ᱨᱟᱜ ᱮᱫ ᱛᱟᱦᱮᱸᱫ ᱩᱱ ᱫᱚ ᱢᱟᱡᱷᱮᱼᱢᱟᱡᱷᱮ ᱠᱚ ᱢᱮᱱᱮᱫ ᱛᱟᱦᱮᱸᱫ ᱦᱟᱱᱤ ᱪᱟᱸᱫᱳ ᱵᱚᱸᱜᱟ ᱮᱭ ᱪᱟᱸᱫᱳ ᱵᱚᱸᱜᱟ ᱫᱮᱱ ᱫᱟᱠᱟ ᱮᱢᱟᱭ ᱢᱮ ᱟᱞᱮ ᱨᱮᱱ ᱱᱩᱭ ᱜᱤᱫᱽᱨᱟᱹᱭ ᱡᱚᱢ ᱠᱚᱜᱼᱟ ᱟᱨᱮ ᱵᱤ ᱠᱚᱜᱼᱟ ᱟᱨ ᱚᱱᱟ ᱥᱟᱶᱼᱥᱟᱶᱛᱮ ᱟᱞᱮ ᱤᱯᱤᱞ ᱦᱚᱸᱠᱚ ᱞᱟᱹᱭ ᱟᱞᱮ ᱠᱟᱱ ᱛᱟᱦᱮᱸᱜᱼᱟ ᱟᱨ ᱠᱚ ᱢᱮᱛᱟᱞᱮ ᱠᱟᱱ ᱛᱟᱦᱮᱸᱜᱼᱟ ᱱᱩᱭ ᱫᱚ ᱥᱚᱨᱮᱱ ᱤᱯᱤᱞ ᱠᱟᱱᱟ ᱠᱚ ᱱᱩᱠᱩ ᱫᱚ ᱱᱩᱠᱩ ᱫᱚ ᱵᱷᱩᱨᱠᱟᱹ ᱤᱯᱤᱞ ᱠᱟᱱᱟ ᱠᱚ ᱮᱢᱟᱱ ᱮᱢᱟᱱ ᱢᱮᱱᱠᱷᱟᱱ ᱱᱤᱛᱚᱜ ᱢᱟᱱᱮ ᱱᱟᱦᱟᱜ ᱫᱤᱱᱨᱮ ᱢᱟᱡᱷᱮᱼᱢᱟᱡᱷᱮ ᱧᱤᱫᱟᱹ ᱥᱮᱫ ᱵᱮᱨᱮᱫ ᱠᱟᱛᱮᱫ ᱦᱚᱸ ᱠᱚᱭᱚᱜ ᱵᱟᱲᱟ ᱦᱩᱭᱩᱜ ᱠᱟᱱ ᱛᱟᱦᱮᱸᱜᱼᱟ ᱠᱚᱭᱚᱜ ᱵᱟᱲᱟ ᱦᱩᱭᱩᱜ ᱜᱮᱭᱟ ᱡᱮ ᱦᱮᱸ ᱥᱮᱨᱢᱟ ᱨᱮ ᱦᱟᱹᱱᱠᱩ ᱥᱚᱨᱮᱱ ᱤᱯᱤᱞ ᱠᱚ ᱨᱟᱠᱟᱵ ᱠᱟᱱᱟ ᱛᱟᱨᱯᱚᱨᱮ ᱦᱟᱹᱱᱠᱩ ᱵᱷᱩᱨᱠᱟᱹ ᱤᱯᱤᱞ ᱠᱚ ᱨᱟᱠᱟᱵ ᱠᱟᱱᱟ ᱩᱱᱠᱩ ᱱᱤᱛᱦᱚᱸ ᱠᱤᱱᱛᱩ ᱠᱚ ᱧᱮᱞᱚᱜᱚᱜ ᱜᱮᱭᱟ ᱟᱨ ᱚᱱᱟ ᱛᱮᱜᱮ ᱢᱟᱡᱷᱮᱼᱢᱟᱡᱷᱮ ᱩᱱᱠᱩ ᱤᱯᱤᱞ ᱧᱮᱞ ᱛᱮᱜᱮ ᱦᱟᱲᱟᱢᱵᱟ ᱵᱩᱰᱤᱜᱚᱣᱟᱜ ᱠᱟᱛᱷᱟ ᱦᱚᱸ ᱛᱮᱦᱮᱧ ᱜᱟᱯᱟ ᱢᱟᱡᱷᱮᱼᱢᱟᱡᱷᱮ ᱩᱭᱦᱟᱹᱨ ᱫᱚ ᱦᱤᱡᱩᱜ ᱜᱮᱭᱟ ᱢᱚᱱᱮᱨᱮ